ᱵᱷᱟᱨᱚᱛ ᱨᱮᱭᱟᱜ ᱥᱮᱪᱮᱫ ᱵᱮᱵᱚᱥᱛᱷᱟ ᱫᱚ ᱴᱷᱤᱠ ᱫᱚ ᱴᱷᱤᱠ ᱜᱮᱭᱟ ᱢᱮᱱᱠᱷᱟᱱ ᱱᱚᱰᱮ ᱡᱟᱦᱟᱸᱭ ᱥᱮᱪᱮᱫ ᱵᱮᱵᱚᱥᱛᱷᱟ ᱨᱮ ᱡᱟᱦᱟᱸᱭ ᱠᱟᱹᱢᱤᱭᱟᱹ ᱠᱚ ᱢᱮᱱᱟᱜ ᱠᱚᱛᱟᱵᱚᱱ ᱥᱮ ᱚᱯᱷᱤᱥᱟᱨ ᱠᱚ ᱢᱮᱱᱟᱜ ᱠᱚᱛᱟᱵᱚᱱ ᱱᱩᱠᱩ ᱠᱚᱜᱮ ᱩᱱᱟᱹᱜ ᱵᱟᱝᱠᱚ ᱴᱷᱤᱠᱟᱹᱱᱟ ᱪᱮᱫᱟᱜ ᱥᱮ ᱱᱚᱰᱮ ᱵᱷᱟᱨᱚᱛ ᱨᱮᱱᱟᱜ ᱠᱟᱛᱷᱟ ᱞᱟᱹᱭ ᱞᱮᱠᱷᱟᱱ ᱱᱚᱰᱮ ᱟᱵᱚᱭᱤᱡᱽ ᱵᱷᱟᱨᱚᱛ ᱨᱮᱱᱤᱡ ᱥᱚᱨᱠᱟᱨ ᱡᱟᱦᱟᱸᱭ ᱢᱮᱱᱟᱭ ᱛᱟᱵᱚᱱᱟ ᱵᱷᱟᱨᱚᱛ ᱥᱚᱨᱠᱟᱨ ᱩᱱᱤ ᱱᱤᱛᱚᱜ ᱚᱞ ᱯᱟᱲᱦᱟᱣ ᱨᱮ ᱩᱱᱟᱹᱜ ᱡᱳᱨ ᱫᱚ ᱵᱟᱭ ᱮᱢᱮᱫᱼᱟ ᱮᱢ ᱫᱚᱭ ᱮᱢᱮᱫ ᱜᱮᱭᱟ ᱢᱮᱱᱠᱷᱟᱱ ᱥᱚᱨᱠᱟᱨᱤ ᱥᱠᱩᱞ ᱨᱮ ᱜᱤᱫᱽᱨᱟᱹ ᱨᱮᱸᱜᱮᱡ ᱚᱨᱮᱡ ᱜᱤᱫᱽᱨᱟᱹ ᱠᱚ ᱯᱟᱲᱦᱟᱜ ᱠᱟᱱᱟ ᱚᱸᱰᱮ ᱱᱟᱯᱟᱭ ᱠᱤᱛᱟᱹᱵ ᱵᱮᱧᱪᱚ ᱰᱮᱥᱠ ᱢᱟᱪᱮᱫ ᱠᱚ ᱵᱟᱭ ᱵᱟᱦᱟᱞᱤᱭᱮᱫ ᱠᱚᱣᱟ ᱥᱟᱶᱛᱮ ᱱᱚᱰᱮᱱᱟᱜ ᱥᱠᱩᱞ ᱠᱚ ᱨᱟᱹᱯᱩᱫᱚᱜ ᱠᱟᱱᱟ ᱚᱱᱟᱠᱚ ᱵᱟᱭ ᱵᱮᱱᱟᱣᱮᱫᱼᱟ ᱟᱨ ᱡᱟᱹᱥᱛᱤ ᱫᱚ ᱯᱨᱟᱭᱵᱷᱮᱴ ᱥᱠᱩᱞ ᱠᱚᱜᱮ ᱪᱟᱞᱟᱜ ᱠᱟᱱᱟ ᱟᱨ ᱥᱚᱨᱠᱟᱨᱤ ᱥᱠᱩᱞ ᱠᱚᱫᱚ ᱡᱚᱛᱚ ᱪᱟᱞᱟᱜ ᱠᱟᱱ ᱨᱮᱦᱚᱸ ᱵᱟᱝ ᱪᱟᱞᱟᱜ ᱠᱟᱱ ᱞᱮᱠᱟ ᱜᱮ ᱪᱮᱫᱟᱜ ᱥᱮ ᱢᱟᱪᱮᱫ ᱠᱚᱦᱚᱸ ᱵᱟᱹᱱᱩᱜ ᱠᱚᱣᱟ ᱯᱚᱛᱚᱵ ᱠᱚ ᱵᱟᱹᱱᱩᱜᱼᱟ ᱟᱨ ᱯᱩᱛᱷᱤ ᱢᱩᱨᱟᱹᱭ ᱠᱚᱦᱚᱸ ᱵᱟᱹᱱᱩᱜᱼᱟ ᱱᱚᱝᱠᱟ ᱞᱮᱠᱟᱛᱮ ᱮᱴᱟᱜ ᱫᱤᱥᱚᱢ ᱨᱮᱫᱚ ᱚᱱᱟ ᱠᱚ ᱟᱹᱰᱤ ᱱᱟᱯᱟᱭ ᱛᱮ ᱚᱱᱟ ᱯᱩᱛᱷᱤ ᱯᱚᱛᱚᱵ ᱠᱚᱠᱚ ᱮᱢᱟ ᱠᱚ ᱠᱟᱱᱟ ᱜᱤᱫᱽᱨᱟᱹ ᱟᱨ ᱢᱟᱪᱮᱫ ᱠᱚᱦᱚᱸ ᱠᱚ ᱵᱟᱦᱟᱞᱮᱫ ᱠᱚᱣᱟ ᱥᱮ ᱵᱟᱦᱟᱞᱤᱭᱮᱫ ᱠᱚᱣᱟ ᱢᱮᱱᱠᱷᱟᱱ ᱟᱵᱚ ᱵᱷᱟᱨᱚᱛ ᱨᱮᱫᱚ ᱱᱤᱛᱚᱜ ᱫᱷᱟᱹᱵᱤᱡ ᱛᱮ ᱢᱟᱪᱮᱫ ᱵᱟᱦᱟᱞᱤ ᱠᱚᱦᱚᱸ ᱵᱟᱝ ᱦᱩᱭᱩᱜ ᱠᱟᱱᱟ ᱟᱨ ᱚᱱᱟ ᱞᱮᱠᱟᱛᱮ ᱜᱤᱫᱽᱨᱟᱹ ᱠᱚ ᱚᱞᱚᱜ ᱯᱟᱲᱦᱟᱣ ᱨᱮ ᱟᱹᱰᱤ ᱟᱡᱷᱟᱴ ᱟᱱᱟᱴ ᱥᱤᱨᱡᱟᱹᱣᱚᱜ ᱠᱟᱱᱟ ᱜᱤᱫᱽᱨᱟᱹ ᱠᱚ ᱚᱞ ᱯᱟᱲᱦᱟᱣ ᱥᱟᱱᱟᱭᱮᱫ ᱠᱚ ᱨᱮᱦᱚᱸ ᱵᱟᱠᱚ ᱯᱟᱲᱦᱟᱣ ᱫᱟᱲᱮᱭᱟᱜ ᱠᱟᱱᱟ ᱪᱮᱫᱟᱜ ᱥᱮ ᱢᱟᱪᱮᱫ ᱵᱮᱜᱚᱨ ᱯᱟᱲᱦᱟᱜ ᱟᱠᱚ ᱪᱤᱠᱟᱹᱛᱮ ᱢᱟᱪᱮᱫ ᱜᱮᱛᱚ ᱞᱟᱹᱞᱟᱹᱭ ᱦᱚᱲ ᱟᱨ ᱩᱱᱠᱩ ᱜᱮᱛᱚ ᱥᱤᱠᱷᱟᱹᱣ ᱯᱟᱲᱦᱟᱣ ᱦᱚᱲ ᱞᱮᱠᱟ ᱥᱤᱠᱷᱟᱹᱣ ᱯᱟᱲᱦᱟᱣ ᱦᱚᱲᱜᱮ ᱡᱩᱫᱤ ᱵᱟᱭ ᱛᱟᱦᱮᱱᱟᱭ ᱮᱱᱠᱷᱟᱱ ᱜᱤᱫᱽᱨᱟᱹ ᱥᱮ ᱯᱟᱹᱴᱷᱩᱣᱟᱹ ᱠᱚ ᱯᱟᱲᱦᱟᱜ ᱟᱠᱚ ᱪᱤᱠᱟᱹᱛᱮ ᱚᱱᱟ ᱞᱟᱹᱜᱤᱫ ᱛᱮ ᱯᱟᱹᱴᱷᱩᱣᱟᱹ ᱞᱟᱹᱜᱤᱫ ᱛᱮ ᱢᱟᱪᱮᱫ ᱠᱚ ᱵᱟᱦᱟᱞ ᱫᱚᱨᱠᱟᱨᱚᱜ ᱠᱟᱱᱟ ᱟᱨ ᱚᱱᱠᱟ ᱞᱮᱠᱟᱛᱮ ᱱᱟᱯᱟᱭ ᱚᱞ ᱯᱟᱲᱦᱟᱣ ᱦᱩᱭᱩᱜᱚᱜᱼᱟ ᱢᱮᱱᱠᱷᱟᱱ ᱮᱴᱟᱜ ᱫᱤᱥᱚᱢ ᱨᱮᱫᱚ ᱚᱱᱟᱠᱚ ᱡᱚᱛᱚ ᱴᱷᱤᱠ ᱜᱮᱭᱟ ᱢᱟᱪᱮᱫ ᱠᱚᱦᱚᱸ ᱠᱚ ᱵᱟᱦᱟᱞᱤᱭᱮᱫ ᱠᱚᱣᱟ ᱥᱠᱩᱞ ᱠᱚᱦᱚᱸ ᱱᱟᱯᱟᱭ ᱠᱚ ᱫᱚᱦᱚ ᱟᱠᱟᱫᱼᱟ ᱟᱨ ᱯᱚᱛᱚᱵ ᱯᱩᱛᱷᱤ ᱠᱚᱦᱚᱸ ᱠᱚ ᱮᱢᱟ ᱠᱚ ᱠᱟᱱᱟ ᱟᱨ ᱚᱱᱠᱟ ᱞᱮᱠᱟᱛᱮ ᱱᱟᱯᱟᱭ ᱚᱞ ᱯᱟᱲᱦᱟᱣ ᱦᱩᱭᱩᱜ ᱠᱟᱱᱟ ᱢᱮᱱᱠᱷᱟᱱ ᱟᱵᱚ ᱵᱷᱟᱨᱚᱛ ᱫᱤᱥᱚᱢ ᱨᱮᱫᱚ ᱚᱱᱠᱟ ᱫᱚ ᱵᱟᱝ ᱦᱩᱭᱩᱜ ᱠᱟᱱᱟ